ᱞᱟᱹᱭ ᱫᱤᱧ ᱡᱚᱦᱟᱨ ᱡᱚᱦᱟᱨ ᱟᱫᱚ ᱪᱟᱭ ᱫᱳᱠᱟᱱ ᱵᱮᱱ ᱠᱷᱩᱞᱟᱹᱣ ᱠᱟᱜᱼᱟ ᱥᱮ ᱵᱟᱝᱟ

ᱪᱟ ᱫᱳᱠᱟᱱ ᱵᱤᱱ ᱠᱷᱩᱞᱟᱹᱣ ᱠᱟᱜᱼᱟ ᱥᱮ ᱵᱟᱝᱼᱟ

ᱦᱳᱭ ᱱᱤᱛᱚᱜ ᱫᱳᱠᱟᱱ ᱵᱮᱱ ᱠᱷᱩᱞᱟᱹᱣ ᱠᱟᱜ ᱠᱷᱟᱱ ᱫᱚᱞᱤᱧ ᱪᱟᱞᱟᱣ ᱠᱚᱜᱼᱟ ᱦᱩᱱᱟᱹᱝ

ᱟᱪᱪᱷᱟ ᱴᱷᱤᱠ ᱜᱮᱭᱟ ᱮᱱᱠᱷᱟᱱ ᱫᱚ ᱤᱭᱟᱹ ᱚᱱᱟ ᱠᱷᱤᱨᱚ ᱪᱟ ᱟᱨ ᱱᱚᱣᱟ ᱤᱭᱟᱹ ᱪᱟ ᱠᱚ ᱱᱚᱣᱟ ᱟᱨᱟᱜ ᱪᱟ ᱪᱮᱫ ᱞᱮᱠᱟᱵᱤᱱ ᱫᱟᱢ ᱠᱟᱜᱼᱟ ᱟᱪᱪᱷᱟ ᱟᱨ ᱠᱚᱯᱷᱤ ᱫᱟᱢ ᱫᱟᱢ ᱧᱚᱜ ᱜᱮᱭᱟ ᱟᱪᱪᱷᱟ ᱟᱫᱚ ᱚᱱᱮ ᱯᱮᱲᱟ ᱠᱚᱠᱚ ᱦᱤᱡᱩᱜ ᱠᱟᱱᱟ ᱛᱚ ᱟᱫᱚ ᱚᱱᱛᱮ ᱫᱟᱬᱟᱵᱟᱲᱟ ᱞᱮᱠᱟ ᱪᱟᱞᱟᱣ ᱠᱚᱜᱼᱟ ᱦᱩᱱᱟᱹᱝ ᱟᱨ ᱪᱟ ᱠᱚᱦᱚᱸ ᱞᱮ ᱧᱩ ᱛᱟᱨᱟᱭᱟ ᱦᱩᱱᱟᱹᱝ ᱦᱮᱸ ᱦᱮᱸ ᱯᱮᱲᱟ ᱠᱚᱦᱚᱸ ᱠᱚ ᱦᱮᱡ ᱟᱠᱟᱱᱟ ᱛᱚ ᱚᱲᱟᱜ ᱨᱮ ᱢᱮᱱᱠᱷᱟᱱ ᱫᱚ ᱚᱱᱛᱮ ᱫᱟᱬᱟ ᱵᱟᱲᱟ ᱞᱮ ᱪᱟᱞᱟᱣ ᱧᱚᱜ ᱠᱚᱜᱼᱟ ᱦᱩᱱᱟᱹᱝ ᱟᱨ ᱪᱟ ᱠᱚᱞᱮ ᱧᱩ ᱛᱟᱨᱟ ᱠᱮᱭᱟ ᱦᱩᱱᱟᱹᱝ ᱦᱳᱭ ᱟᱫᱚ ᱮᱱᱠᱷᱟᱱ ᱦᱮᱸ ᱴᱷᱤᱠ ᱚᱱᱟ ᱠᱚ ᱵᱟᱭ ᱧᱟᱢ ᱜᱚᱫᱚᱜ ᱠᱟᱱᱟᱭ ᱚᱱᱟ ᱦᱤᱥᱟᱹᱵ ᱛᱮ ᱚᱱᱠᱟ ᱪᱟ ᱧᱩ ᱦᱚᱸ ᱪᱟᱞᱟᱣ ᱵᱟᱝ ᱦᱩᱭ ᱫᱟᱲᱮᱜ ᱜᱚᱫᱚᱜ ᱠᱟᱱᱟ ᱟᱫᱚ ᱯᱮᱲᱟ ᱠᱚ ᱦᱮᱡ ᱟᱠᱟᱱ ᱦᱤᱥᱟᱹᱵ ᱛᱮ ᱦᱟᱸᱜ ᱪᱟᱞᱟᱣ ᱦᱩᱭᱩᱜ ᱠᱟᱱᱟ ᱟᱫᱚ ᱨᱮᱰᱤ ᱦᱟᱛᱟᱲ ᱠᱟᱜ ᱵᱤᱱ ᱟᱫᱚ ᱴᱤᱯᱷᱤᱱ ᱠᱚ ᱪᱮᱫ ᱠᱚᱵᱤᱱ ᱫᱚᱦᱚ ᱠᱟᱜᱼᱟ ᱯᱤᱴᱷᱟᱹ ᱤᱭᱟᱹ ᱠᱚ ᱱᱤᱢᱠᱤ ᱠᱚ ᱤᱭᱟᱹ ᱠᱚ ᱚᱱᱠᱟ ᱵᱤᱱ ᱫᱚᱦᱚ ᱠᱟᱜᱼᱟ ᱥᱮ ᱵᱟᱝᱼᱟ ᱦᱳᱭ ᱵᱟᱝᱜᱮ ᱟᱫᱚ ᱚᱱᱟ ᱵᱟᱲᱟᱭ ᱠᱟᱛᱮᱫ ᱜᱮ ᱦᱟᱸᱜ ᱪᱟᱞᱟᱣ ᱫᱚ ᱦᱩᱭᱩᱜ ᱠᱟᱱᱟ ᱦᱮᱸ ᱟᱹᱵᱤᱱ ᱴᱷᱮᱱ ᱡᱚᱛᱚ ᱞᱮᱠᱟᱱᱟ ᱥᱩᱵᱤᱫᱷᱟ ᱛᱟᱦᱮᱸ ᱱᱟᱥᱮ ᱟᱫᱚ ᱱᱩᱠᱩ ᱯᱮᱲᱟ ᱦᱚᱲ ᱚᱱᱛᱮ ᱫᱟᱬᱟ ᱦᱚᱸ ᱫᱟᱬᱟ ᱛᱚᱨᱟᱭᱟ ᱦᱩᱱᱟᱹᱝ ᱟᱨ ᱪᱟ ᱠᱚᱦᱚᱸ ᱞᱮ ᱧᱩ ᱛᱚᱨᱟᱭᱟ ᱠᱟᱹᱴᱤᱡ ᱚᱱᱛᱮ ᱠᱟᱹᱢᱤ ᱦᱚᱸ ᱢᱮᱱᱟᱜ ᱧᱚᱜᱟ ᱠᱟᱹᱴᱤᱡ ᱚᱱᱟ ᱠᱟᱹᱢᱤ ᱥᱟᱶᱛᱮ ᱟᱹᱵᱤᱱᱟᱜ ᱪᱟ ᱫᱳᱠᱟᱱ ᱨᱮ ᱪᱟ ᱞᱮ ᱧᱩ ᱛᱟᱨᱟᱭᱟ ᱦᱩᱱᱟᱹᱝ ᱦᱳᱭ ᱟᱫᱚ ᱴᱷᱤᱠ ᱜᱮᱭᱟ ᱦᱟᱸᱜ ᱢᱟᱱᱮ ᱩᱱᱠᱤᱱ ᱵᱟᱨ ᱦᱚᱲ ᱦᱟᱸᱜ ᱩᱱᱠᱤᱱ ᱵᱤᱱᱟᱹ ᱪᱤᱱᱤ ᱵᱟᱞᱟ ᱠᱤᱱ ᱧᱩᱭᱟ ᱦᱮᱸ ᱵᱤᱱᱟᱹ ᱪᱤᱱᱤ ᱞᱟᱜᱟᱣᱟᱜ ᱠᱤᱱ ᱧᱩᱭᱟ ᱦᱟᱸᱜ ᱩᱱᱠᱤᱱ ᱦᱮᱸ ᱦᱳᱭ ᱟᱫᱚ ᱵᱤᱱᱟᱹ ᱪᱤᱱᱤ ᱚᱱᱟ ᱦᱟᱸᱜ ᱢᱟᱱᱮ ᱯᱮᱭᱟ ᱜᱟᱱ ᱤᱧ ᱡᱟᱹᱥᱛᱤ ᱵᱮᱱᱟᱣ ᱠᱟᱜ ᱵᱤᱱ ᱡᱟᱦᱟᱸ ᱛᱤᱱᱟᱹᱜ ᱜᱮ ᱱᱟᱦᱟᱜ ᱵᱤᱱ ᱵᱮᱱᱟᱣ ᱚᱱᱟ ᱦᱟᱸᱜ ᱪᱮᱫ ᱞᱮᱠᱟ ᱛᱮᱵᱤᱱ ᱠᱟᱥᱴᱚᱢᱟᱨ ᱠᱚ ᱢᱮᱱᱟᱜ ᱠᱚᱣᱟ ᱚᱱᱟ ᱦᱤᱥᱟᱹᱵ ᱛᱮ ᱱᱟᱦᱟᱜ ᱵᱮᱱ ᱵᱮᱱᱟᱣ ᱜᱮᱭᱟ ᱟᱨ ᱚᱱᱟ ᱢᱟᱱᱮ ᱟᱹᱞᱤᱧ ᱵᱟᱠᱷᱨᱟ ᱦᱟᱸᱜ ᱯᱮ ᱦᱚᱲ ᱵᱟᱠᱷᱨᱟ ᱦᱟᱸᱜ ᱚᱱᱟ ᱵᱤᱱᱟᱹ ᱪᱤᱱᱤᱭᱟᱜ ᱵᱮᱱᱟᱣ ᱠᱟᱜ ᱵᱤᱱ

ᱟᱨ ᱪᱮᱫ ᱞᱟᱹᱭ ᱵᱤᱱ ᱢᱟ

ᱴᱷᱤᱠ ᱜᱮᱭᱟ ᱩᱱᱟᱹᱜ ᱞᱮ ᱡᱚᱢ ᱠᱟᱫᱟ

ᱮᱭ ᱦᱟᱸᱜ ᱱᱤᱛᱚᱜ ᱱᱟᱦᱟᱸᱜ ᱞᱮ ᱥᱟᱹᱛ ᱥᱟᱯᱲᱟᱜ ᱠᱟᱱᱟ ᱦᱳᱭ ᱟᱫᱚ ᱱᱟᱦᱟᱸᱜ ᱵᱟᱭᱤᱠ ᱛᱮᱞᱮ ᱪᱟᱞᱟᱜ ᱫᱚ ᱦᱟᱸᱜ ᱞᱚᱜᱚᱱ ᱫᱷᱟᱨᱟ ᱜᱮᱞᱮ ᱥᱮᱴᱮᱨᱚᱜᱼᱟ ᱦᱮᱸ ᱟᱨ ᱮᱴᱟᱜ ᱨᱮᱭᱟᱜ ᱪᱟ ᱫᱤᱫᱤ ᱟᱹᱞᱤᱧ ᱩᱱᱟᱹᱜ ᱵᱟᱹᱞᱤᱧ ᱠᱩᱥᱤ ᱫᱷᱟᱨᱟ ᱟᱜᱼᱟ ᱟᱹᱵᱤᱱ ᱥᱴᱚᱠ ᱨᱮᱭᱟᱜ ᱪᱟ ᱡᱟᱦᱟᱸ ᱞᱮᱠᱟ ᱢᱟᱱᱮ ᱴᱮᱴᱴᱤ ᱵᱩᱡᱷᱟᱹᱜᱼᱟ ᱦᱮᱸ ᱚᱸᱰᱮ ᱪᱟᱞᱟᱣ ᱨᱮᱭᱟᱜ ᱢᱟᱱᱮ ᱫᱚ ᱛᱟᱦᱮᱸ ᱠᱟᱱᱟ ᱟᱫᱚ ᱱᱩᱠᱩ ᱯᱮᱲᱟ ᱦᱚᱲ ᱢᱟᱱᱮ ᱟᱹᱭᱠᱟᱹᱣ ᱛᱟᱨᱟᱭᱟ ᱪᱮᱫ ᱞᱮᱠᱟ ᱢᱮᱱᱟᱜᱼᱟ ᱢᱟᱱᱮ ᱥᱴᱳᱞ ᱨᱮᱭᱟᱜ ᱪᱟ ᱵᱩᱡᱷᱟᱹᱜᱼᱟ ᱦᱮᱸ

ᱟᱪᱪᱷᱟ ᱦᱮᱸ ᱦᱮᱸ ᱦᱳᱭ ᱵᱷᱟᱜᱮ ᱦᱳᱭ

ᱟᱹᱰᱤ ᱦᱚᱲ ᱪᱟᱞᱟᱜᱼᱟ ᱚᱱᱟ ᱛᱮᱜᱮ ᱦᱟᱸᱜ ᱞᱟᱦᱟ ᱛᱮᱞᱤᱧ ᱯᱷᱳᱱ ᱟᱵᱮᱱ ᱠᱟᱱᱟ ᱦᱮᱸ ᱦᱮᱸ ᱛᱟᱦᱮᱸ ᱞᱤᱧ ᱡᱟᱦᱟᱸ ᱨᱮ ᱡᱟᱦᱟᱸ ᱨᱮ ᱞᱟᱦᱟᱛᱮ ᱡᱟᱦᱟᱸ ᱨᱮᱵᱤᱱ ᱤᱭᱟᱹ ᱞᱮᱫᱼᱟ ᱚᱸᱰᱮ ᱠᱷᱚᱱ ᱵᱤᱱ ᱥᱤᱯᱷᱴ ᱠᱟᱜᱼᱟ ᱵᱟᱰᱟᱭ ᱠᱟᱜᱼᱟ ᱞᱤᱧ

ᱦᱳᱭ ᱦᱳᱭ ᱦᱳᱭ ᱟᱫᱚ ᱴᱷᱤᱠ ᱜᱮᱭᱟ ᱫᱤᱫᱤ ᱟᱞᱮ ᱫᱚ ᱦᱟᱸᱜ ᱪᱟ ᱧᱩ ᱞᱮ ᱪᱟᱞᱟᱜ ᱠᱟᱱᱟ ᱵᱟᱹᱲᱛᱤ ᱫᱚ ᱦᱟᱸᱜ ᱚᱸᱰᱮ ᱨᱚᱯᱚᱲ ᱦᱩᱭᱩᱜᱼᱟ ᱟᱫᱚ ᱤᱱᱠᱟᱹ ᱫᱷᱟᱨᱟ ᱜᱮ ᱟᱞᱮ ᱱᱤᱛᱚᱜ ᱥᱟᱯᱲᱟᱣ ᱠᱟᱛᱮᱫ ᱦᱟᱸᱜ ᱞᱮ ᱚᱰᱳᱠ ᱩᱛᱟᱹᱨᱚᱜ ᱠᱟᱱᱟ ᱦᱮᱸ ᱦᱮᱸ ᱴᱷᱤᱠ ᱜᱮᱭᱟ ᱛᱚᱵᱮ